ᱦᱮᱞᱳ

ᱟᱸᱡᱚᱢᱵᱤᱱ ᱯᱨᱚᱛᱷᱚᱢ ᱫᱚ ᱟᱵᱮᱱ ᱜᱮ ᱟᱞᱮᱭᱟᱜ ᱦᱚᱥᱯᱤᱴᱟᱞ ᱨᱮ ᱦᱮᱡᱠᱟᱛᱮ ᱟᱵᱮᱱᱟᱜ ᱢᱟᱭᱟᱝ ᱮᱢ ᱦᱩᱭᱩᱜᱼᱟ ᱚᱱᱟ ᱢᱟᱭᱟᱝ ᱴᱟᱜ ᱪᱮᱥᱴ ᱦᱩᱭᱩᱜᱼᱟ ᱛᱟᱨᱯᱚᱨ ᱚᱱᱟ ᱯᱚᱨᱮᱛᱮ ᱵᱩᱡᱩᱜᱼᱟ ᱡᱮ ᱟᱵᱮᱱᱟᱜ ᱚᱱᱟ ᱡᱟᱦᱟᱸ ᱰᱟᱭᱟᱵᱮᱴᱤᱥ ᱥᱮ ᱯᱮᱥᱟᱨ ᱡᱟᱦᱟᱸ ᱨᱳᱜᱽ ᱢᱮᱱᱟᱜᱼᱟ ᱚᱱᱟ ᱪᱮᱠ ᱦᱩᱭᱩᱜᱼᱟ ᱡᱮ ᱚᱠᱟᱴᱟᱜ ᱥᱴᱮᱡᱨᱮ ᱢᱮᱱᱟᱜ ᱛᱟᱵᱮᱱᱟ ᱚᱱᱟ ᱥᱴᱮᱡᱽ ᱦᱤᱥᱟᱹᱵᱛᱮ ᱟᱵᱮᱱ ᱜᱮ ᱨᱟᱱᱞᱮ ᱮᱢᱟᱵᱮᱱᱟ ᱢᱮᱱᱠᱷᱟᱱ ᱟᱞᱮ ᱱᱚᱣᱟ ᱦᱚᱥᱯᱤᱴᱟᱞ ᱨᱮᱫᱚ ᱟᱹᱰᱤ ᱱᱟᱯᱟᱭ ᱛᱮᱜᱮ ᱡᱚᱛᱚᱱ ᱦᱩᱭᱩᱜ ᱛᱮ ᱚᱲᱟᱜ ᱞᱮᱠᱟᱞᱮ ᱡᱚᱛᱚᱱ ᱠᱚᱛᱮ ᱚᱲᱟᱜ ᱦᱚᱲᱞᱮᱠᱟ ᱥᱮᱛᱟᱜ ᱨᱮ ᱡᱟᱦᱟᱸ ᱴᱤᱯᱷᱤᱱ ᱠᱩᱡᱛᱮ ᱛᱟᱨᱟᱥᱤᱧ ᱵᱮᱲᱟ ᱫᱚ ᱧᱤᱫᱟᱹ ᱥᱚᱢᱚᱭ ᱦᱚᱸ ᱡᱟᱦᱟᱸ ᱞᱮᱠᱟ ᱡᱚᱢ ᱠᱩᱡ ᱦᱩᱭᱩᱜ ᱛᱮ ᱚᱱᱟ ᱥᱟᱶ ᱥᱟᱶᱛᱮ ᱟᱞᱮᱭᱟᱜ ᱱᱤᱡᱮ ᱱᱚᱰᱮ ᱱᱟᱨᱥ ᱦᱚᱸ ᱢᱮᱱᱟᱜ ᱠᱚᱛᱟᱞᱮᱭᱟ ᱛᱚ ᱟᱵᱮᱱ ᱜᱮ ᱟᱹᱰᱤ ᱱᱟᱯᱟᱭ ᱛᱮᱠᱚ ᱡᱚᱛᱚᱱ ᱵᱮᱱᱟ ᱨᱟᱱ ᱠᱚ ᱴᱟᱭᱤᱢ ᱴᱟᱭᱤᱢ ᱟᱞᱮᱨᱮᱱ ᱱᱟᱨᱥ ᱜᱮᱠᱚ ᱟᱵᱮᱱ ᱠᱚ ᱮᱢᱟᱵᱮᱱᱟ ᱠᱚ ᱥᱚᱝᱜᱮ ᱛᱮ ᱡᱩᱫᱤ ᱥᱮᱞᱟᱭᱤᱱ ᱠᱚ ᱞᱟᱜᱟᱜ ᱠᱷᱟᱡ ᱥᱮ ᱟᱨᱚ ᱡᱟᱦᱟᱱ ᱨᱟᱱ ᱠᱩ ᱡᱩᱫᱤ ᱟᱵᱮᱱ ᱡᱟᱨᱩᱲ ᱟᱵᱮᱱ ᱠᱷᱟᱡ ᱵᱟᱨᱦᱮ ᱠᱷᱚᱡ ᱦᱚᱸ ᱟᱞᱮ ᱟᱜᱩ ᱫᱟᱲᱮᱭᱟᱜᱼᱟ ᱞᱮ ᱛᱚ ᱟᱵᱮᱱ ᱞᱟᱹᱜᱤᱫ ᱱᱚᱣᱟ ᱦᱚᱥᱯᱤᱴᱟᱞ ᱫᱚ ᱟᱹᱰᱤᱜᱮ ᱥᱚᱨᱮᱥ ᱢᱮᱱᱛᱮᱵᱮᱱ ᱧᱟᱢᱟ ᱡᱩᱫᱤ ᱟᱵᱚᱱ ᱟᱞᱮ ᱱᱚᱣᱟ ᱦᱚᱥᱯᱤᱴᱟᱞ ᱨᱮᱵᱮᱱ ᱮᱰᱢᱤᱥᱮᱱ ᱞᱮᱱᱠᱷᱟᱱ ᱟᱹᱰᱤ ᱡᱚᱛᱚᱱ ᱛᱮᱞᱮ ᱪᱤᱠᱤᱛᱥᱟ ᱵᱮᱱᱟ ᱠᱳᱵᱷᱤᱰ ᱱᱟᱭᱤᱱᱴᱤᱱ ᱚᱱᱟ ᱞᱟᱹᱜᱤᱫ ᱫᱚ ᱡᱟᱦᱟᱸ ᱰᱳᱡᱽ ᱛᱟᱦᱮᱱ ᱰᱳᱡᱽ ᱛᱟᱦᱮᱱ ᱚᱱᱟ ᱨᱮ ᱯᱮᱭᱟ ᱰᱳᱡᱽ ᱛᱟᱦᱮᱱᱟ ᱢᱮᱱᱠᱷᱟᱱ ᱛᱤᱱ ᱢᱟᱥ ᱯᱚᱨ ᱯᱚᱨ ᱦᱟᱛᱟᱣ ᱦᱩᱭᱩᱜ ᱛᱮ ᱦᱮᱸ ᱯᱷᱤ ᱫᱚ ᱟᱹᱰᱤ ᱜᱮ ᱠᱚᱢ ᱜᱮᱭᱟ ᱡᱟᱦᱟᱸ ᱞᱮᱠᱟ ᱟᱵᱮᱱᱟᱜ ᱨᱳᱜᱽ ᱟᱵᱮᱱ ᱠᱤ ᱥᱮᱵᱟ ᱦᱩᱭᱩᱜᱼᱟ ᱚᱱᱠᱟ ᱟᱵᱮᱱ ᱦᱤᱸᱥᱟᱹᱵᱛᱮ ᱠᱚᱢ ᱜᱮᱞᱮ ᱦᱟᱛᱟᱣᱟ ᱟᱨ ᱡᱩᱫᱟᱹ ᱦᱚᱥᱯᱤᱴᱟᱞ ᱠᱷᱚᱡ ᱫᱚ ᱱᱚᱣᱟ ᱦᱚᱥᱯᱤᱴᱟᱞ ᱫᱚ ᱵᱚᱞᱮ ᱠᱚᱢᱜᱮᱭᱟ ᱟᱨ ᱠᱚᱢ ᱯᱷᱤᱥ ᱛᱮ ᱟᱹᱰᱤ ᱡᱚᱛᱚᱱ ᱞᱮ ᱮᱢᱟᱢᱟ ᱟᱵᱮᱱ ᱟᱞᱮᱭᱟᱜ ᱱᱚᱣᱟ ᱦᱚᱥᱯᱤᱴᱟᱞ ᱨᱮ ᱮᱰᱢᱤᱥᱚᱱ ᱫᱟᱲᱮᱭᱟᱜᱼᱟ ᱵᱮᱱ ᱟᱪᱪᱷᱟ ᱦᱮᱸ ᱦᱮᱸ ᱦᱮᱸ ᱦᱩᱭᱩᱜ ᱜᱮᱭᱟ ᱟᱵᱚ ᱨᱮᱸᱜᱮᱡ ᱦᱚᱲ ᱞᱟᱹᱜᱤᱫ ᱜᱮᱛᱚ ᱦᱮᱞᱛᱷ ᱠᱟᱨᱰ ᱫᱚ ᱛᱚ ᱟᱵᱮᱱ ᱫᱚ ᱦᱮᱞᱛᱷ ᱠᱟᱨᱰ ᱫᱤᱭᱮ ᱦᱚᱸ ᱪᱤᱠᱤᱛᱥᱟ ᱫᱚᱵᱮᱱ ᱫᱟᱲᱮᱭᱟᱜ ᱜᱮᱭᱟ ᱦᱮᱸ ᱴᱷᱤᱠᱜᱮᱭᱟ ᱦᱮᱸ ᱟᱞᱤᱧ ᱦᱚᱸ ᱦᱚᱥᱯᱤᱴᱟᱞ ᱨᱮᱜᱮ ᱢᱮᱱᱠᱷᱟᱱ ᱟᱞᱮᱭᱟᱜ ᱦᱚᱥᱯᱤᱴᱟᱞ ᱨᱮᱫᱚ ᱜᱩᱡᱩᱜ ᱦᱚᱲᱞᱮ ᱵᱟᱧᱪᱟᱣᱟᱠᱚ ᱠᱟᱱᱟ ᱟᱨ ᱟᱵᱮᱱ ᱦᱚᱸ ᱟᱹᱰᱤ ᱢᱚᱡᱽ ᱡᱚᱛᱚᱱ ᱵᱮᱱ ᱧᱟᱢᱟ ᱟᱨ ᱪᱮᱫ ᱦᱚᱸ ᱠᱚᱥᱪᱟᱱ ᱢᱮᱱᱟᱜ ᱛᱟᱵᱮᱱᱟ ᱠᱩᱠᱞᱤ ᱦᱮᱱᱟᱜ ᱛᱟᱵᱮᱱᱟ ᱟᱞᱚᱵᱮᱱ ᱪᱤᱱᱛᱭᱟ ᱟᱹᱰᱤ ᱢᱚᱡᱽ ᱛᱮᱜᱮ ᱟᱵᱮᱱᱟᱜ ᱧᱮᱞ ᱡᱩᱛ ᱦᱩᱭᱩᱜᱼᱟ ᱛᱟᱨᱯᱚᱨ ᱟᱵᱮᱱ ᱪᱤᱠᱤᱛᱥᱟ ᱵᱮᱱ ᱧᱟᱢ ᱞᱮᱠᱷᱟᱡ ᱟᱹᱰᱤ ᱩᱥᱟᱹᱨᱟ ᱵᱮᱱ ᱢᱚᱡᱚᱜ ᱟᱵᱮᱱ ᱴᱷᱤᱠ ᱜᱮᱭᱟ ᱟᱪᱪᱷᱟ ᱦᱮᱸ ᱟᱪᱪᱷᱟ ᱫᱚᱦᱚᱭ ᱫᱟᱞᱤᱧ